ᱦᱮᱸ ᱦᱮᱞᱳ ᱱᱚᱣᱟ ᱫᱚ ᱨᱟᱭᱜᱚᱸᱡᱽ ᱢᱟᱨᱰᱤ ᱦᱳᱴᱮᱞ ᱠᱟᱱ ᱜᱮᱭᱟ ᱱᱚᱣᱟ ᱦᱳᱴᱮᱞ ᱨᱮ ᱪᱮᱫᱟᱜ ᱥᱮ ᱢᱤᱫ ᱫᱤᱱ ᱢᱮᱨᱚᱢ ᱡᱤᱞ ᱪᱟᱠᱷᱟᱱᱟᱹᱧ ᱡᱚᱢ ᱞᱮᱫᱟ ᱟᱹᱰᱤ ᱟᱹᱰᱤ ᱜᱮ ᱥᱤᱵᱤᱞ ᱠᱮᱫᱤᱧᱟ ᱟᱫᱚ ᱚᱱᱟ ᱛᱮ ᱚᱱᱟ ᱠᱷᱟᱹᱛᱤᱨ ᱛᱤᱧ ᱢᱮᱱ ᱮᱫᱟ ᱟᱨᱦᱚᱸ ᱦᱚᱸ ᱯᱮ ᱵᱮᱱᱟᱣ ᱟᱠᱟᱫ ᱜᱮᱭᱟ ᱵᱮᱱᱟᱣ ᱟᱠᱟᱫ ᱠᱷᱟᱱ ᱯᱚᱭᱥᱟ ᱛᱮᱜᱤᱧ ᱟᱜᱩᱭ ᱛᱟᱯᱮᱭᱟ ᱛᱷᱚᱲᱟ ᱜᱟᱱ ᱪᱮᱫᱟᱜ ᱥᱮ ᱟᱹᱰᱤ ᱟᱹᱥᱤ ᱜᱮ ᱥᱤᱵᱤᱞ ᱟᱠᱟᱫᱤᱧᱟᱹ